ᱤᱧ ᱢᱤᱫᱴᱟᱱ ᱨᱟᱭᱯᱷᱮᱞ ᱰᱨᱤᱞ ᱨᱤᱧ ᱠᱚᱢᱯᱤᱴᱤᱥᱮᱱ ᱞᱤᱫᱟᱹᱧ ᱚᱱᱟ ᱠᱚᱢᱯᱤᱴᱤᱥᱮᱱ ᱨᱮᱫᱚ ᱛᱟᱦᱮᱸ ᱠᱟᱱᱟ ᱨᱟᱭᱯᱷᱮᱞ ᱰᱨᱤᱞ ᱥᱮᱞᱟᱢᱤ ᱥᱚᱯ ᱡᱟᱦᱟᱸ ᱫᱚ ᱨᱟᱥᱴᱨᱚᱯᱚᱛᱤ ᱯᱨᱮᱥᱤᱰᱮᱱᱴ ᱱᱮᱥᱮᱱᱮᱞ ᱯᱷᱮᱞᱟᱜᱽ ᱠᱚ ᱮᱢᱟᱭᱟ ᱚᱱᱟ ᱥᱮᱬᱟ ᱞᱟᱹᱜᱤᱫ ᱪᱮᱫ ᱦᱩᱭ ᱞᱮᱱᱟ ᱨᱟᱭᱯᱷᱮᱞ ᱚᱠᱟ ᱞᱮᱠᱟᱢ ᱥᱟᱵᱟ ᱚᱠᱟ ᱞᱮᱠᱟᱢ ᱫᱟᱞᱼᱟ ᱡᱟᱦᱟᱸ ᱵᱮᱥ ᱠᱟᱛᱮᱜ ᱥᱟᱰᱮ ᱦᱚᱪᱚ ᱦᱩᱭᱩᱜᱼᱟ ᱟᱨ ᱵᱮᱥ ᱧᱮᱞᱚᱜ ᱢᱟ ᱚᱱᱠᱟ ᱧᱮᱞ ᱦᱚᱪᱚ ᱦᱩᱭᱩᱜᱼᱟ ᱚᱱᱟ ᱵᱮᱥ ᱦᱩᱭ ᱞᱟᱹᱜᱤᱫ ᱵᱟᱨᱯᱮ ᱫᱤᱱ ᱞᱟᱦᱟ ᱠᱷᱚᱱ ᱥᱮᱬᱟ ᱦᱚᱪᱚ ᱦᱩᱭᱩᱜ ᱛᱮ ᱚᱱᱟ ᱧᱮᱞ ᱫᱟᱨᱟᱢ ᱫᱚ ᱵᱟᱨ ᱯᱮ ᱫᱤᱱ ᱠᱷᱚᱱ ᱡᱟᱦᱟᱸ ᱥᱮᱬᱟ ᱦᱩᱭᱩᱜᱼᱟ ᱚᱱᱟ ᱧᱮᱞ ᱧᱮᱞᱛᱮ ᱧᱮᱞ ᱥᱟᱢᱴᱟᱣ ᱦᱩᱭ ᱞᱮᱱᱟ